ᱦᱮᱸᱭᱟ ᱡᱟᱦᱟᱸ ᱜᱤᱫᱽᱨᱟᱹ ᱠᱚᱣᱟᱜ ᱱᱤᱡᱮᱨᱟᱜ ᱥᱮᱵᱷᱤᱝ ᱮᱠᱟᱣᱩᱱᱴ ᱛᱟᱦᱮᱱ ᱠᱷᱟᱱ ᱚᱱᱟᱨᱮ ᱯᱚᱭᱥᱟ ᱮᱠᱟᱣᱩᱱᱴ ᱨᱮ ᱡᱚᱢᱟ ᱤᱫᱤ ᱞᱮᱠᱷᱟᱱ ᱟᱹᱰᱤ ᱜᱟᱱ ᱡᱚᱢᱟ ᱦᱩᱭ ᱞᱮᱱᱠᱷᱟᱱ ᱛᱟᱞᱦᱮ ᱩᱱᱤᱭᱟᱜ ᱚᱱᱟ ᱯᱚᱭᱥᱟ ᱡᱟᱦᱟᱸᱛᱤᱥ ᱦᱟᱯᱮᱱ ᱨᱮ ᱩᱱᱤᱭᱟᱜ ᱥᱩᱵᱤᱛᱟ ᱨᱮ ᱞᱟᱜᱟᱜᱼᱟ